ᱥᱚᱢᱚᱭ ᱥᱟᱶᱛᱮ ᱥᱟᱶᱛᱮ ᱧᱮᱞ ᱠᱟᱱᱟ ᱡᱮ ᱞᱟᱦᱟ ᱛᱮᱫᱚ ᱡᱟᱦᱟᱸᱭ ᱟᱭᱢᱟ ᱥᱟᱫᱚᱢ ᱠᱚ ᱛᱟᱦᱮᱸ ᱞᱮᱱᱟ ᱟᱨ ᱞᱟᱦᱟᱛᱮ ᱡᱩᱜᱽ ᱨᱮ ᱥᱟᱫᱚᱢ ᱫᱚ ᱟᱹᱰᱤᱜᱟᱱ ᱡᱟᱭᱜᱟ ᱨᱮᱠᱚ ᱵᱮᱵᱚᱦᱟᱨᱮᱫ ᱠᱚ ᱛᱟᱦᱮᱱᱟ ᱡᱮᱢᱚᱱ ᱡᱩᱫᱽᱫᱷᱚ ᱡᱩᱫᱽᱫᱷᱚ ᱥᱚᱢᱚᱭ ᱛᱟᱨᱯᱚᱨ ᱜᱟᱹᱰᱤ ᱞᱮᱠᱟ ᱛᱮᱦᱚᱸ ᱱᱚᱸᱰᱮ ᱠᱷᱚᱱ ᱦᱟᱸᱰᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱪᱟᱞᱟᱜ ᱥᱚᱢᱚᱭ ᱡᱟᱦᱟᱱᱟᱜ ᱢᱟᱞ ᱯᱚᱛᱨᱚ ᱡᱤᱱᱤᱥ ᱟᱹᱜᱩ ᱥᱚᱢᱚᱭ ᱠᱚ ᱵᱮᱵᱚᱦᱟᱨᱮᱫ ᱠᱚ ᱛᱟᱦᱮᱸ ᱠᱟᱱᱟ ᱟᱨ ᱱᱤᱛᱚᱜ ᱫᱚ ᱥᱚᱢᱚᱭ ᱞᱟᱦᱟ ᱵᱟ ᱥᱚᱢᱚᱭ ᱯᱟᱨᱚᱢᱚᱜ ᱥᱚᱸᱜᱮ ᱥᱚᱸᱜᱮ ᱧᱮᱞᱚᱜ ᱠᱟᱱᱟ ᱡᱮ ᱥᱟᱫᱚᱢᱟᱜ ᱥᱝᱠᱷᱟ ᱦᱚᱸ ᱠᱚᱢᱚᱜ ᱠᱟᱱᱟ ᱱᱮᱛᱟᱨ ᱥᱟᱫᱚᱢ ᱦᱚᱸ ᱵᱟᱠᱚ ᱧᱮᱞᱚᱜ ᱠᱟᱱᱟ ᱟᱹᱰᱤ ᱠᱚᱢ ᱜᱮᱠᱚ ᱧᱮᱞᱚᱜ ᱠᱟᱱᱟ ᱞᱟᱦᱟ ᱛᱮᱱᱚᱜ ᱫᱚ ᱡᱮᱢᱚᱱ ᱥᱟᱫᱚᱢ ᱠᱚ ᱵᱮᱵᱚᱦᱟᱨᱮᱠᱚ ᱛᱟᱦᱮᱱᱟ ᱡᱩᱫᱽᱫᱷᱚ ᱞᱟᱹᱜᱤᱫ ᱟᱨ ᱵᱤᱵᱷᱤᱱᱱᱚ ᱡᱟᱭᱜᱟ ᱨᱮ ᱥᱟᱫᱚᱢ ᱜᱟᱛᱮᱜ ᱞᱟᱹᱜᱤᱫ ᱱᱮᱛᱟᱨ ᱚᱱᱟ ᱡᱤᱱᱤᱥ ᱵᱟᱹᱱᱩᱜᱼᱟ ᱱᱮᱛᱟᱨ ᱫᱚ ᱥᱩᱫᱷᱩ ᱢᱟᱛᱨᱚ ᱥᱟᱨᱠᱟᱥ ᱠᱚᱨᱮ ᱵᱟ ᱪᱤᱲᱭᱟᱠᱷᱟᱱᱟ ᱠᱚᱨᱮ ᱠᱚ ᱧᱮᱞᱚᱜ ᱠᱟᱱᱟ ᱟᱨ ᱮᱪᱷᱟᱲᱟ ᱦᱚᱸ ᱰᱟᱦᱟᱨ ᱠᱚᱨᱮ ᱢᱟᱡᱷᱮ ᱥᱟᱡᱷᱮ ᱨᱟᱱ ᱟᱠᱷᱨᱤᱧ ᱠᱚ ᱥᱟᱫᱚᱢᱟᱜ ᱚᱱᱟ ᱠᱟᱴᱟ ᱨᱮᱭᱟᱜ ᱠᱷᱩᱨ ᱠᱟᱴᱟ ᱨᱮᱭᱟᱜ ᱠᱷᱩᱨ ᱡᱮ ᱞᱟᱛᱟᱨ ᱨᱮ ᱡᱮ ᱞᱳᱦᱟ ᱛᱟᱦᱮᱱ ᱠᱟᱱᱟ ᱚᱱᱟᱛᱮ ᱟᱭᱢᱟ ᱦᱚᱲ ᱢᱟᱞᱟ ᱠᱚ ᱟᱝᱴᱤ ᱠᱚᱠᱚ ᱵᱮᱱᱟᱣᱫᱟ ᱩᱱᱠᱩ ᱜᱮᱠᱚ ᱧᱮᱞᱚᱜ ᱠᱟᱱᱟ ᱢᱟᱡᱷᱮ ᱥᱟᱡᱷᱮ ᱰᱟᱦᱟᱨ ᱠᱚᱨᱮ ᱠᱚ ᱫᱟᱬᱟ ᱵᱟᱲᱟ ᱦᱤᱡᱩᱜ ᱠᱟᱱᱟ ᱱᱚᱛᱮ ᱟᱞᱮ ᱥᱮᱜ ᱦᱚᱸ ᱠᱤᱱᱛᱩ ᱞᱟᱦᱟ ᱞᱮᱠᱟ ᱫᱚ ᱱᱮᱛᱟᱨ ᱥᱟᱫᱚᱢ ᱵᱟᱹᱠᱚ ᱧᱮᱞᱚᱜ ᱠᱟᱱᱟ